ᱤᱧ ᱥᱩᱱᱩᱢ ᱨᱚᱝ ᱛᱮ ᱪᱷᱚᱵᱤ ᱟᱸᱠᱟᱣ ᱟᱹᱰᱤ ᱟᱸᱴᱤᱧ ᱠᱩᱥᱤᱭᱟᱜᱼᱟ ᱠᱟᱨᱚ ᱱ ᱥᱩᱱᱩᱢ ᱨᱚᱝ ᱥᱮ ᱚᱱᱟ ᱢᱚᱞᱚᱢ ᱨᱚᱝ ᱛᱮ ᱢᱚᱞᱚᱢ ᱨᱚᱝ ᱛᱮᱜᱮ ᱟᱹᱰᱤ ᱟᱸᱴ ᱪᱷᱚᱵᱤ ᱠᱚ ᱵᱮᱱᱟᱜᱼᱟ ᱥᱮ ᱟᱹᱰᱤ ᱢᱚᱸᱡ ᱠᱚ ᱟᱠᱟᱜᱼᱟ ᱫᱟᱜ ᱨᱚᱝ ᱢᱚᱞᱚᱢ ᱨᱚᱝ ᱛᱮᱜᱮ ᱦᱮᱸ ᱱᱤᱭᱟᱹ ᱨᱚᱝ ᱛᱮᱜᱮ ᱟᱹᱰᱤ ᱢᱚᱸᱡ ᱪᱷᱚᱵᱤ ᱠᱚ ᱵᱮᱱᱟᱜᱼᱟ ᱟᱨ ᱱᱟᱣᱟ ᱴᱮᱠᱱᱤᱠᱮᱞ ᱵᱚ ᱞᱛᱮ ᱡᱟᱦᱟᱸ ᱵᱩᱡᱷᱟᱹᱣ ᱧᱟᱢᱚᱜ ᱠᱟᱱᱟ ᱠᱚᱢᱯᱤᱭᱩᱴᱟᱨ ᱠᱚᱛᱮ ᱥᱮ ᱚᱱᱟ ᱛᱮᱦᱚᱸ ᱠᱚ ᱵᱮᱱᱟᱜ ᱜᱮᱭᱟ ᱠᱤᱱᱛᱩ ᱚᱱᱟ ᱨᱮᱫᱚ ᱟᱹᱰᱤ ᱫᱟᱢᱟᱱ ᱠᱟᱱ ᱜᱮᱭᱟ ᱞᱮᱯᱴᱚᱯ ᱫᱚᱨᱠᱟᱱ ᱱᱚᱣᱟ ᱠᱚᱢᱯᱤᱭᱩᱴᱟᱨ ᱫᱚᱨᱠᱟᱨ ᱛᱚᱵᱮᱭᱟᱹᱱᱤᱡ ᱩᱱᱟᱹᱜ ᱜᱟᱱ ᱟᱭᱢᱟ ᱜᱤᱫᱽᱨᱟᱹ ᱵᱟᱠᱚ ᱠᱚᱨᱟᱣ ᱫᱟᱲᱮᱭᱟᱜᱼᱟ ᱠᱤᱱᱛᱩ ᱦᱮᱸ ᱯᱨᱚᱛᱷᱚᱢᱮᱢ ᱰᱨᱚᱭᱤᱝ ᱠᱮᱫᱟ ᱫᱟᱜ ᱨᱚᱝ ᱛᱮ ᱥᱮ ᱥᱩᱱᱩᱢ ᱨᱚᱝ ᱛᱮ ᱩᱱ ᱡᱩᱫᱤ ᱚᱱᱟ ᱨᱚᱝ ᱞᱮᱠᱷᱟᱡ ᱚᱱᱟ ᱜᱮ ᱡᱚᱛᱚ ᱠᱷᱚᱡ ᱢᱚᱸᱡ ᱧᱮᱞᱚᱜᱼᱟ ᱟᱨ ᱱᱤᱭᱟᱹ ᱠᱚᱫᱚ ᱟᱹᱰᱤ ᱫᱤᱱ ᱠᱷᱚᱡ ᱪᱟᱞᱟᱣ ᱦᱤᱡᱩᱜ ᱠᱟᱱᱟ ᱴᱨᱟᱰᱤᱥᱚᱱᱟᱞ ᱵᱟᱠᱷᱨᱟ ᱠᱟᱱᱟ ᱠᱤᱱᱛᱩ ᱚᱱᱟ ᱥᱩᱱᱩᱢ ᱨᱚᱝ ᱟᱨ ᱫᱟᱜ ᱨᱚᱝ ᱦᱚᱸ ᱠᱤᱱᱛᱩ ᱟᱹᱰᱤ ᱟᱸᱴ ᱠᱚᱴᱷᱤᱱ ᱜᱮᱭᱟ ᱥᱩᱱᱩᱢ ᱟᱨ ᱫᱟᱜ ᱨᱚᱝ ᱫᱚ ᱱᱚᱝᱠᱟᱱ ᱠᱚᱴᱷᱤᱱ ᱫᱚ ᱵᱟᱝ ᱦᱩᱭᱩᱜᱼᱟ ᱟᱹᱰᱤ ᱟᱸᱴ ᱡᱩᱫᱤ ᱵᱟᱢ ᱯᱨᱮᱠᱴᱤᱥ ᱞᱮᱠᱷᱟᱱ ᱦᱮᱸ ᱛᱟᱞᱦᱮ ᱵᱟᱢ ᱪᱮᱫ ᱪᱷᱚᱵᱤᱜᱮ ᱵᱟᱢ ᱟᱹᱜᱩ ᱫᱟᱲᱤᱭᱟᱜᱼᱟ ᱟᱨ ᱪᱷᱚᱵᱤ ᱵᱮᱱᱟᱣ ᱵᱮᱱᱟᱣ ᱦᱚᱸ ᱟᱹᱰᱤ ᱠᱚᱴᱷᱤᱱ ᱡᱤᱱᱤᱥ ᱠᱟᱱ ᱜᱮᱭᱟ ᱛᱚᱵᱮ ᱛᱚᱵᱮ ᱯᱨᱮᱠᱴᱤᱥ ᱯᱨᱮᱠᱴᱤᱥ ᱛᱮ ᱯᱨᱚᱛᱷᱚᱢ ᱨᱮ ᱟᱹᱰᱤ ᱟᱸᱴ ᱰᱨᱚᱭᱤᱝ ᱨᱮᱭᱟᱜ ᱯᱨᱮᱠᱴᱤᱥ ᱦᱩᱭᱩᱜ ᱛᱟᱢᱟ ᱛᱟᱨᱯᱚᱨ ᱨᱚᱝ ᱨᱮᱭᱟᱜ ᱦᱚᱸ ᱯᱨᱮᱠᱴᱤᱥ ᱦᱩᱭᱩᱜ ᱛᱟᱢᱟ ᱛᱚᱵᱮ ᱟᱢ ᱨᱮᱱ ᱪᱷᱚᱵᱤ ᱟᱹᱰᱤ ᱢᱸᱡ ᱥᱮ ᱟᱹᱰᱤ ᱱᱟᱯᱟᱭ ᱥᱮ ᱟᱹᱰᱤ ᱥᱩᱱᱫᱚᱨ ᱠᱚ ᱧᱮᱞᱚᱜᱼᱟ